ᱦᱮᱸ ᱟᱨᱴ ᱥᱠᱩᱞ ᱫᱚ ᱢᱮᱱᱟᱜᱼᱟ ᱟᱞᱮ ᱱᱚᱰᱮ ᱜᱷᱟᱴᱥᱤᱞᱟ ᱵᱷᱟᱨᱚᱛ ᱥᱮᱵᱟᱥᱨᱚᱢ ᱥᱚᱝᱜᱷᱚ ᱚᱸᱰᱮ ᱢᱤᱫᱴᱮᱡ ᱟᱥᱨᱚᱢ ᱢᱮᱱᱟᱜᱼᱟ ᱟᱫᱚ ᱚᱸᱰᱮ ᱜᱮ ᱟᱨᱴ ᱥᱠᱩᱞ ᱠᱚ ᱟᱨᱴ ᱥᱠᱩᱞ ᱢᱮᱱᱟᱜᱼᱟ ᱚᱸᱰᱮᱜᱮ ᱟᱨᱴ ᱠᱚ ᱪᱮᱫ ᱟᱠᱚ ᱠᱟᱱᱟ ᱟᱨ ᱱᱤᱭᱟᱹ ᱠᱚᱨᱮᱱ ᱟᱛᱳ ᱠᱚᱨᱮᱱ ᱜᱤᱫᱽᱨᱟᱹ ᱠᱚ ᱚᱸᱰᱮ ᱠᱚ ᱪᱮᱫ ᱫᱟ ᱛᱟᱨᱯᱚᱨ ᱵᱟᱦᱨᱮ ᱠᱷᱚᱡ ᱦᱚᱸ ᱜᱤᱫᱽᱨᱟᱹ ᱠᱚ ᱦᱤᱡᱩᱜ ᱠᱟᱱᱟ ᱚᱸᱰᱮ ᱠᱚ ᱪᱮᱫ ᱟᱠᱚ ᱠᱟᱱᱟ ᱟᱨᱴ ᱥᱠᱩᱞ ᱟᱨᱴ ᱟᱨ ᱦᱮᱸ ᱯᱨᱚᱛᱤᱡᱳᱜᱤᱛᱟ ᱠᱚ ᱦᱩᱭ ᱵᱟᱲᱟᱜ ᱜᱮᱭᱟ ᱚᱸᱰᱮ ᱟᱨᱴ ᱨᱮᱭᱟᱜ ᱯᱨᱚᱛᱤᱡᱳᱜᱤᱛᱟ ᱦᱩᱭ ᱵᱟᱲᱟᱜᱼᱟ ᱟᱞᱮ ᱚᱸᱰᱮ ᱜᱟᱡᱚᱞ ᱨᱮ ᱵᱞᱚᱠ ᱨᱮ ᱦᱩᱭ ᱵᱟᱲᱟᱜᱼᱟ ᱚᱸᱰᱮ ᱵᱟᱦᱨᱮ ᱵᱟᱦᱨᱮ ᱠᱷᱚᱡ ᱜᱤᱫᱽᱨᱟᱹ ᱠᱚ ᱟᱹᱜᱩ ᱠᱚᱣᱟ ᱜᱤᱫᱽᱨᱟᱹ ᱠᱚ ᱚᱸᱰᱮ ᱟᱨᱴ ᱨᱮᱭᱟᱜ ᱯᱨᱚᱛᱤ ᱡᱳᱜᱤᱛᱟ ᱦᱩᱭ ᱵᱟᱲᱟᱜᱼᱟ ᱚᱱᱩᱥᱴᱷᱟᱱ ᱞᱮᱠᱟᱛᱮ ᱛᱟᱨᱯᱚᱨ ᱟᱞᱮ ᱱᱚᱰᱮ ᱵᱷᱟᱨᱚᱛ ᱥᱮᱵᱟ ᱟᱥᱨᱚᱢ ᱨᱮ ᱱᱚᱰᱮ ᱦᱚᱸ ᱦᱩᱭᱩᱜᱼᱟ ᱱᱚᱰᱮ ᱦᱚᱸᱠᱚ ᱪᱮᱫ ᱟᱠᱚ ᱠᱟᱱᱟ ᱚᱱᱠᱟ ᱚᱱᱩᱥᱴᱷᱟᱱ ᱞᱮᱠᱟ ᱛᱮᱦᱚᱸ ᱚᱠᱟ ᱡᱚᱠᱷᱚᱡ ᱯᱨᱚᱛᱤᱡᱳᱜᱤᱛᱟ ᱞᱮᱠᱟ ᱛᱮᱦᱚᱸ ᱠᱚ ᱫᱚᱦᱚᱭᱮᱫᱟ